ᱤᱧ ᱫᱚ ᱜᱚᱴᱟ ᱫᱤᱥᱚᱢ ᱤᱧ ᱫᱟᱬᱟᱱᱟ ᱪᱤᱠᱟᱹᱛᱮ ᱤᱧᱫᱚ ᱨᱩᱥᱤᱠᱟ ᱥᱤᱝᱨᱟᱭ ᱨᱩᱥᱤᱠᱟ ᱠᱚᱲᱟ ᱠᱟᱹᱱᱟᱹᱧ ᱱᱮᱥ ᱫᱚ ᱱᱟᱦᱟᱸᱜ ᱟᱨᱚ ᱱᱤᱭᱟᱹ ᱫᱷᱟᱣ ᱞᱮ ᱪᱟᱞᱟᱜ ᱠᱟᱱᱟ ᱱᱟᱦᱟᱸᱜ ᱠᱚᱞ ᱨᱮᱜᱮ ᱠᱮᱣᱡᱷᱳᱨ ᱥᱮᱫ ᱠᱮᱣᱡᱷᱳᱨ ᱰᱤᱥᱴᱨᱤᱠ ᱞᱮ ᱪᱟᱞᱟᱜ ᱠᱟᱱᱟ ᱱᱟᱦᱟᱸᱜ ᱫᱟᱜ ᱯᱟᱝᱠᱷᱟ ᱚᱸᱰᱮ ᱠᱚ ᱤᱫᱤ ᱞᱮᱭᱟ ᱱᱟᱦᱟᱸᱜ ᱥᱚᱦᱚᱨᱟᱭ ᱯᱚᱨᱚᱵᱽ ᱨᱮ ᱠᱩᱱᱟᱹᱢᱤᱨᱮ ᱱᱟᱦᱟᱸᱜ ᱚᱸᱰᱮ ᱱᱟᱦᱟᱸᱜ ᱞᱮ ᱪᱟᱞᱟᱜᱼᱟ ᱚᱸᱰᱮ ᱞᱮ ᱦᱟᱸᱜ ᱥᱚᱢᱟᱡᱽ ᱥᱤᱝᱨᱟᱹᱨᱞᱮ ᱫᱮᱠᱷᱟᱣᱟ ᱥᱚᱢᱟᱡᱽ ᱥᱤᱝᱨᱟᱹᱭ ᱡᱟᱠᱮ ᱠᱚ ᱢᱮᱛᱟᱜ ᱠᱟᱱᱟ ᱥᱤᱝ ᱥᱤᱝᱨᱟᱹᱭᱞᱮ ᱫᱮᱠᱷᱟᱣᱟ ᱱᱟᱦᱟᱸᱜ ᱚᱱᱟᱜᱮ ᱱᱟᱦᱟᱸᱜ ᱞᱮ ᱪᱟᱞᱟᱜ ᱨᱮᱱᱟᱜ ᱢᱮᱱᱟᱜᱼᱟ ᱚᱱᱟᱜᱮ ᱛᱟᱹᱞᱤᱧ ᱟᱹᱞᱤᱧ ᱫᱚ